ᱡᱟᱦᱳ ᱜᱟᱰᱟ ᱟᱨ ᱢᱩᱰᱩ ᱠᱚᱨᱮᱦᱚᱸ ᱯᱟᱭᱨᱟᱜ ᱫᱚᱧ ᱵᱟᱰᱟᱭ ᱜᱮᱭᱟ ᱡᱚᱛᱚ ᱯᱟᱭᱨᱟᱜ ᱤᱧ ᱵᱟᱲᱟᱭ ᱜᱮᱭᱟ ᱩᱱᱩᱢ ᱠᱟᱛᱮ ᱦᱚᱸ ᱯᱟᱭᱨᱟᱜ ᱦᱚᱸᱧ ᱵᱟᱲᱟᱭ ᱜᱮᱭᱟ ᱟᱨ ᱛᱤᱛᱮᱦᱚᱸ ᱯᱟᱭᱨᱟᱜ ᱤᱧ ᱵᱟᱰᱟᱭᱟ ᱡᱟᱦᱟᱸ ᱛᱤᱱᱟᱹᱜ ᱜᱷᱟᱹᱲᱤᱡ ᱤᱧ ᱯᱟᱭᱨᱟᱜ ᱨᱮᱦᱚᱸ ᱞᱩᱛᱩᱨ ᱨᱮᱦᱚᱸ ᱫᱟᱜ ᱵᱟᱭ ᱵᱚᱞᱚᱣᱟᱹᱧᱟ ᱡᱚᱛᱚ ᱞᱮᱠᱟᱱᱟᱜ ᱟᱦᱟᱨ ᱨᱮᱦᱚᱧ ᱯᱟᱭᱨᱟ ᱫᱟᱲᱮᱭᱟᱜ ᱜᱮᱭᱟ ᱜᱟᱰᱟ ᱠᱚᱨᱮᱦᱚᱸ ᱟᱨ ᱢᱩᱰᱩ ᱠᱚᱨᱮᱦᱚᱸ ᱯᱟᱭᱨᱟᱜ ᱨᱮᱦᱚᱧ ᱡᱟᱦᱟᱸ ᱛᱤᱱᱟᱹᱜ ᱜᱷᱟᱲᱤᱜ ᱤᱧ ᱯᱟᱭᱨᱟᱜ ᱨᱮᱦᱚᱸ ᱢᱩ ᱨᱮᱦᱚᱸ ᱫᱟᱜ ᱵᱟᱭ ᱵᱚᱞᱚᱱᱟ ᱞᱩᱛᱩᱨ ᱨᱮᱦᱚᱸ ᱫᱟᱜ ᱵᱟᱭ ᱵᱚᱞᱚᱱᱟ ᱟᱨ ᱯᱩᱨᱟᱹ ᱯᱟᱭᱨᱟᱜ ᱠᱚᱨᱮᱱᱟᱜ ᱫᱚ ᱯᱩᱨᱟᱹ ᱴᱨᱮᱱᱤᱝᱤᱧ ᱦᱟᱛᱟᱣ ᱠᱟᱜᱼᱟ ᱟᱨ ᱯᱟᱭᱨᱟᱜ ᱨᱮᱦᱚᱧ ᱡᱟᱦᱟᱸ ᱛᱤᱱᱟᱹᱜ ᱜᱷᱟᱹᱲᱤᱡ ᱜᱮ ᱮᱱᱨᱮᱦᱚᱧ ᱞᱩᱛᱩᱨ ᱨᱮᱦᱚᱸ ᱫᱟᱜ ᱵᱟᱭ ᱵᱚᱞᱚᱣᱧᱟ ᱢᱩ ᱨᱮᱦᱚᱸ ᱫᱟᱜ ᱵᱟᱭ ᱵᱚᱞᱚᱣᱧᱟ ᱯᱩᱨᱟᱹ ᱯᱟᱭᱨᱟᱜ ᱫᱚ ᱯᱩᱨᱟᱹ ᱪᱮᱨᱦᱟ ᱡᱚᱛᱚᱣᱟᱜ ᱯᱟᱭᱨᱟᱜ ᱨᱮᱭᱟᱜ ᱩᱱᱩᱢ ᱠᱟᱛᱮᱫᱦᱚᱸ ᱰᱩᱵᱩᱡ ᱠᱟᱛᱮᱫ ᱦᱚᱸ ᱯᱟᱭᱨᱟᱜ ᱨᱮᱭᱟᱜ ᱴᱨᱮᱱᱤᱝ ᱤᱧ ᱦᱟᱛᱟᱣ ᱠᱟᱜᱼᱟ ᱡᱚᱛᱚ ᱞᱮᱠᱟᱱᱟᱜ ᱯᱟᱭᱨᱟᱜ ᱤᱧ ᱵᱟᱰᱟᱭᱟ ᱟᱨ ᱡᱟᱦᱟᱸ ᱛᱤᱱᱟᱹᱜ ᱥᱚᱛᱚᱨᱠᱚ ᱥᱚᱛᱚᱨᱠᱚ ᱜᱤᱧ ᱛᱟᱦᱮᱱᱟ ᱡᱟᱦᱟᱸ ᱛᱤᱱᱟᱹᱜ ᱫᱷᱤᱨᱤᱠᱚ ᱫᱟᱨᱮᱠᱚ ᱩᱱᱩᱢ ᱠᱟᱛᱮᱧ ᱯᱟᱭᱨᱟᱜ ᱨᱮᱦᱚᱸ ᱚᱱᱟ ᱠᱚ ᱵᱟᱹᱧ ᱛᱩᱠᱩᱡᱟ ᱟᱨ ᱢᱮᱫ ᱡᱟᱦᱟᱸ ᱛᱤᱱᱟᱹᱜ ᱤᱧ ᱯᱟᱭᱨᱟᱜ ᱨᱮᱦᱚᱸ ᱡᱮ ᱦᱮᱛᱩ ᱯᱟᱭᱨᱟᱜ ᱫᱚ ᱪᱟᱹᱣ ᱨᱮᱦᱚᱸ ᱚᱱᱠᱟ ᱫᱚ ᱫᱟᱜ ᱞᱩᱛᱩᱨ ᱨᱮᱦᱚᱸ ᱫᱟᱜ ᱵᱟᱭ ᱵᱚᱞᱚᱣᱧᱟ ᱢᱮᱫ ᱦᱚ ᱛᱟᱹᱧ ᱵᱮᱸᱜᱮᱫ ᱠᱟᱛᱮ ᱚᱱᱠᱟ ᱫᱟᱜ ᱵᱷᱤᱛᱨᱤ ᱨᱮᱦᱚᱸ ᱵᱟᱹᱧ ᱵᱮᱸᱜᱮᱫᱟ ᱡᱮᱦᱮᱛᱩ ᱛᱤᱛᱮᱧ ᱢᱟᱲᱟᱝ ᱤᱫᱤ ᱠᱟᱜᱼᱟ ᱥᱚᱛᱚᱨᱠᱚᱧ ᱛᱟᱦᱮᱱᱟ ᱪᱮ ᱫᱷᱨᱤ ᱪᱮ ᱫᱷᱤᱨ ᱪᱮ ᱰᱩᱱᱴᱷᱩᱰ ᱠᱚ ᱛᱟᱦᱮᱱᱟ ᱫᱟᱜ ᱵᱷᱤᱛᱨᱟᱹᱨᱮ ᱚᱱᱟ ᱠᱚᱦᱚᱸ ᱡᱚᱛᱚᱣᱟᱜ ᱛᱤᱛᱮ ᱢᱟᱲᱟᱝ ᱥᱮᱫ ᱛᱤ ᱡᱩᱫᱤ ᱢᱟᱲᱟᱝ ᱥᱮᱫ ᱱᱚᱝᱠᱟᱧ ᱦᱤᱞᱟᱹᱣ ᱤᱫᱤᱭᱟ ᱮᱱᱠᱷᱱᱟᱫᱚ ᱴᱷᱤᱠᱟᱹᱭᱟᱹᱧ ᱡᱮ ᱱᱚᱰᱮ ᱫᱚ ᱫᱷᱤᱨᱤ ᱢᱮᱱᱟᱜᱼᱟ ᱱᱚᱰᱮ ᱫᱚ ᱰᱷᱩᱱᱴᱩᱰ ᱠᱚ ᱛᱟᱦᱮᱱᱟ ᱤᱱᱟᱹᱠᱷᱟᱱ ᱫᱚ ᱮᱴᱟᱜ ᱥᱮᱱᱤᱧ ᱪᱟᱞᱟᱜᱼᱟ ᱩᱱ ᱤᱧ ᱰᱩᱵᱩᱡ ᱠᱟᱛᱮᱧ ᱯᱟᱭᱨᱟ ᱫᱟᱲᱮᱭᱟᱜ ᱜᱮᱭᱟ ᱢᱩ ᱨᱮᱦᱚᱸ ᱫᱟᱜ ᱵᱚᱞᱚᱣᱧᱟ ᱟᱨ ᱞᱩᱛᱩᱨ ᱨᱮᱦᱚᱸ ᱫᱟᱜ ᱵᱟᱭ ᱵᱚᱞᱚᱣᱧᱟ ᱟᱨ ᱵᱷᱟᱜᱤᱞᱮᱠᱟᱱ ᱯᱟᱭᱨᱟᱜ ᱦᱚᱧ ᱵᱟᱰᱟᱭᱟ ᱟᱨ ᱵᱷᱟᱹᱜᱤ ᱞᱮᱠᱟᱱ ᱯᱟᱭᱨᱟᱜ ᱤᱧ ᱵᱟᱰᱟᱭᱟ ᱟᱨ ᱯᱟᱭᱨᱟ ᱠᱟᱛᱮᱫ ᱦᱚᱸ ᱡᱟᱦᱟᱸ ᱛᱤᱱᱟᱹᱜ ᱫᱟᱜ ᱨᱮᱦᱚᱸᱧ ᱩᱱᱩᱢ ᱫᱟᱲᱮᱭᱟᱜᱼᱟ ᱡᱚᱛᱚᱞᱮᱠᱟᱱᱟᱜ ᱴᱨᱮᱱᱤᱝ ᱤᱧ ᱦᱟᱛᱟᱣ ᱠᱟᱜᱼᱟ ᱩᱱᱩᱢ ᱠᱟᱛᱮ ᱦᱚᱸ ᱰᱩᱵᱩᱡ ᱠᱟᱛᱮ ᱦᱚᱸ

ᱯᱟᱭᱨᱟᱜ ᱫᱚ ᱡᱟᱦᱳ ᱜᱟᱰᱟ ᱢᱩᱰᱩ ᱠᱚᱨᱮᱧ ᱯᱟᱭᱨᱟ ᱫᱟᱲᱮᱭᱟᱜ ᱜᱮᱭᱟ ᱟᱨ ᱡᱚᱛᱚᱣᱟᱜ ᱯᱟᱭᱨᱟᱜ ᱚᱱᱠᱟᱜᱮ ᱵᱟᱲᱟᱭ ᱠᱟᱜ ᱜᱤᱭᱟᱹᱧ ᱟᱨ ᱡᱮᱦᱮᱛᱩ ᱡᱟᱦᱟᱸ ᱛᱤᱱᱟᱹᱜ ᱜᱷᱟᱲᱤᱜ ᱜᱮᱧ ᱯᱟᱭᱨᱟᱜᱼᱟ ᱨᱮᱦᱚᱸ ᱥᱮ ᱫᱟᱜ ᱦᱚᱸ ᱵᱟᱹᱧ ᱧᱩᱭᱟ ᱥᱮ ᱞᱩᱛᱩᱨ ᱨᱮᱦᱚᱸ ᱫᱟᱜ ᱵᱟᱭ ᱵᱚᱞᱚᱣᱧᱟ ᱟᱨ ᱛᱤ ᱫᱚᱧ ᱢᱟᱲᱟᱝᱥᱮᱫ ᱠᱟᱜᱼᱟ ᱟᱨ ᱡᱚᱛᱚᱣᱟᱜ ᱛᱤᱧ ᱡᱚᱛᱚᱣᱟᱜ ᱛᱤᱧ ᱵᱟᱲᱟᱭ ᱠᱟᱜᱼᱟ